ᱡᱳᱜᱽ ᱵᱮᱭᱟᱢ ᱫᱚ ᱤᱧᱫᱚ ᱥᱮᱛᱟᱜ ᱥᱳᱢᱚᱭ ᱜᱮ ᱠᱩᱥᱤᱭᱟᱜᱼᱟᱹᱧ ᱟᱨ ᱚᱱᱟ ᱡᱟᱹᱯᱤᱫ ᱠᱚᱛᱮ ᱦᱚᱲᱢᱚ ᱠᱚ ᱞᱟᱸᱜᱟ ᱠᱚᱜᱼᱟ ᱵᱮᱥ ᱵᱟᱝ ᱵᱩᱡᱷᱟᱹᱜᱼᱟ ᱟᱨ ᱥᱮᱛᱟᱜ ᱡᱚᱠᱷᱟᱮᱡ ᱡᱳᱜᱽ ᱵᱮᱭᱟᱢ ᱞᱮᱠᱷᱟᱱ ᱯᱷᱩᱨᱛᱤ ᱫᱷᱟᱨᱟ ᱵᱩᱡᱷᱟᱹᱜᱼᱟ ᱠᱟᱹᱢᱤ ᱨᱮ ᱢᱚᱱᱮ ᱠᱚ ᱞᱟᱜᱟᱜᱼᱟ ᱟᱨ ᱦᱚᱲᱢᱚ ᱠᱚ ᱵᱮᱥ ᱫᱷᱟᱨᱟ ᱱᱟᱦᱟᱜ ᱛᱟᱦᱮᱱᱟ ᱟᱨ ᱟᱹᱭᱩᱵ ᱡᱚᱠᱷᱮᱡ ᱦᱚᱸ ᱚᱱᱠᱟᱜᱮ ᱥᱚᱢᱚᱭ ᱠᱚ ᱩᱰᱩᱠ ᱠᱟᱛᱮᱫ ᱜᱤᱛᱤᱡ ᱢᱟᱲᱟᱝᱨᱮ ᱢᱤᱫ ᱫᱷᱟᱣᱤᱧ ᱡᱳᱜ ᱵᱮᱭᱟᱢᱟᱹᱧ ᱦᱟᱜ ᱮᱠᱥᱟᱨᱥᱟᱭᱤᱡ ᱟᱹᱧ ᱡᱟᱦᱟᱸ ᱠᱤ ᱤᱧᱟᱹᱜ ᱦᱚᱲᱢᱚ ᱵᱮᱥ ᱫᱷᱟᱨᱟ ᱛᱟᱦᱮᱱᱢᱟ ᱧᱤᱫᱟᱹ ᱡᱟᱹᱯᱤᱫ ᱠᱚ ᱱᱟᱯᱟᱭ ᱫᱷᱟᱨᱟ ᱦᱤᱡᱩᱜᱼᱢᱟ ᱟᱨ ᱢᱚᱱᱮ ᱠᱚ ᱯᱩᱨᱟᱹ ᱯᱷᱨᱮᱥ ᱛᱷᱟᱨᱟ ᱵᱩᱡᱷᱟᱹᱜᱼᱟ ᱢᱟᱭᱤᱱᱰ ᱠᱚ ᱯᱷᱨᱮᱥ ᱛᱟᱦᱮᱱᱟ ᱟᱨ ᱱᱚᱝᱠᱟ ᱵᱮᱥᱜᱮ ᱵᱩᱡᱷᱟᱹᱜᱼᱟ ᱢᱚᱱᱮᱨᱮ ᱡᱟᱦᱟᱸ ᱞᱮᱠᱟ ᱠᱤ ᱟᱵᱚ ᱡᱳᱜ ᱵᱮᱭᱟᱢ ᱞᱮᱠᱷᱟᱱ ᱵᱚᱱ ᱴᱷᱤᱴᱲᱟᱜ ᱠᱚ ᱵᱟᱝ ᱦᱟᱹᱥᱩᱣᱟ ᱰᱟᱸᱰᱟ ᱠᱚ ᱵᱟᱝ ᱦᱟᱹᱥᱩᱣᱟ ᱡᱟᱦᱟᱱᱟᱜ ᱠᱟᱹᱢᱤ ᱠᱚᱨᱮ ᱫᱩᱲᱩᱵ ᱵᱮᱨᱮᱫ ᱠᱚᱨᱮ ᱞᱚᱜᱚᱱ ᱦᱟᱸᱜ ᱵᱚ ᱵᱮᱨᱮᱫ ᱫᱟᱲᱮᱭᱟᱜ ᱟᱵᱚᱱ ᱫᱩᱲᱩᱵ ᱫᱟᱲᱮᱭᱟᱜ ᱟᱵᱚᱱ ᱡᱚᱜ ᱵᱮᱭᱟᱢ ᱞᱮᱠᱷᱟᱱ ᱟᱹᱰᱤ ᱰᱷᱮᱨ ᱯᱷᱟᱭᱫᱟ ᱦᱮᱡ ᱟᱵᱚᱱᱟ ᱟᱨ ᱟᱵᱚᱣᱟᱜ ᱢᱚᱱᱮᱦᱚᱸ ᱯᱩᱨᱟᱹ ᱯᱷᱟᱨᱪᱟ ᱫᱷᱟᱨᱟ ᱛᱟᱦᱮᱱᱟ ᱵᱮᱥ ᱜᱮᱵᱚᱱ ᱵᱩᱡᱷᱟᱹᱣᱟ ᱟᱨ ᱤᱧᱫᱚ ᱰᱮᱦᱮᱨ ᱫᱚ ᱥᱮᱛᱟᱜ ᱟᱨ ᱟᱹᱭᱩᱵ ᱥᱳᱢᱚᱭ ᱜᱮ ᱡᱳᱜ ᱵᱮᱭᱟᱢ ᱫᱩᱧ ᱠᱩᱥᱤᱭᱟᱜ ᱟ ᱱᱟᱦᱟᱜ